ᱤᱧᱦᱚᱸ ᱦᱚᱲᱠᱚ ᱞᱮᱠᱟᱜᱮ ᱱᱟᱜᱟᱢ ᱩᱭᱦᱟᱹᱨ ᱠᱟᱛᱮᱜ ᱵᱟᱧᱪᱟᱣ ᱵᱩᱡᱷᱟᱹᱣᱟ ᱢᱟᱱᱮ ᱱᱚᱣᱟ ᱩᱭᱦᱟᱹᱨ ᱠᱟᱛᱮᱜ ᱜᱮ ᱱᱟᱜᱟᱢ ᱩᱭᱦᱟᱹᱨ ᱠᱟᱛᱮᱜ ᱜᱮ ᱤᱧ ᱢᱤᱫᱴᱟᱝ ᱯᱩᱠᱷᱨᱤᱧ ᱛᱟᱲᱟᱣ ᱠᱟᱜᱼᱟ ᱚᱸᱰᱮ ᱦᱟᱹᱠᱩᱧ ᱟᱲᱟᱜ ᱠᱟᱜ ᱠᱚᱣᱟ ᱦᱟᱹᱠᱩ ᱠᱚ ᱦᱟᱨᱟᱜᱼᱟ ᱠᱤᱨᱤᱧ ᱟᱹᱠᱷᱨᱤᱧ ᱠᱚᱣᱟᱧ ᱪᱟᱨᱟᱧ ᱦᱟᱛᱟᱣ ᱠᱚᱣᱟᱧ ᱟᱲᱟᱜ ᱠᱚᱣᱟᱧ ᱦᱟᱨᱟᱠ ᱟᱠᱚ ᱟᱠᱷᱨᱤᱧ ᱠᱚᱣᱟ ᱢᱟᱱᱮ ᱱᱚᱝᱠᱟ ᱠᱟᱛᱮᱜ ᱜᱮ ᱠᱷᱟᱰᱟᱣ ᱫᱟ ᱠᱷᱟᱰᱟ ᱤᱫᱤ ᱦᱩᱭᱩᱜ ᱠᱟᱱᱟ ᱟᱨ ᱥᱮ ᱱᱚᱣᱟ ᱛᱟᱭᱱᱚᱢ ᱢᱟᱲᱟᱝ ᱫᱟᱨᱟᱢ ᱠᱚ ᱢᱟᱱᱮ ᱱᱚᱣᱟ ᱯᱩᱠᱷᱨᱤ ᱜᱮᱠᱚ ᱤᱧ ᱞᱮᱠᱟ ᱜᱮ ᱠᱚ ᱠᱤᱨᱤᱧ ᱟᱠᱷᱨᱤᱧ ᱫᱟᱲᱮᱭᱟᱜᱼᱟ ᱚᱱᱟᱛᱮ ᱱᱚᱣᱟ ᱩᱭᱦᱟᱹᱨ ᱠᱟᱛᱮᱜ ᱜᱮ ᱮᱠᱷᱚᱱ ᱦᱚᱸ ᱱᱚᱣᱟ ᱯᱩᱠᱷᱨᱤ ᱡᱚᱛᱚᱱ ᱡᱚᱜᱟᱣ ᱮᱜ ᱜᱮᱭᱟ ᱥᱮ ᱦᱟᱹᱠᱩ ᱠᱩᱧ ᱟᱲᱟᱜ ᱮᱜ ᱠᱚᱣᱟ ᱠᱤᱨᱤᱧ ᱟᱠᱷᱨᱤᱧ ᱠᱚᱣᱟ